ᱫᱟᱨᱟᱢ ᱨᱮᱱᱟᱝ ᱥᱟᱠᱨᱟᱛ ᱠᱚᱨᱮ ᱤᱥᱤᱱᱟᱵᱚᱱ ᱯᱤᱴᱷᱟᱹᱭᱟᱵᱚᱱ ᱥᱩᱱᱩᱢ ᱵᱚᱱ ᱫᱩᱞᱟ ᱜᱩᱲ ᱵᱚᱱ ᱜᱩᱲ ᱛᱮ ᱢᱮᱥᱟᱞ ᱠᱟᱛᱮ ᱵᱚᱱ ᱥᱤᱯᱤᱭᱟ ᱟᱴᱟ ᱟᱨᱵᱚᱱ ᱯᱤᱴᱷᱟᱹᱭᱟ ᱟᱨ ᱡᱚᱛᱚ ᱦᱚᱲᱜᱮ ᱦᱟᱹᱴᱤᱧ ᱠᱟᱛᱮ ᱵᱚᱱ ᱡᱚᱢᱟ ᱟᱨ ᱟᱹᱰᱤᱜᱮ ᱨᱟᱹᱥᱠᱟᱹ ᱵᱩᱡᱩᱜᱼᱟ ᱦᱟᱹᱴᱤᱧ ᱠᱟᱛᱮ ᱡᱚᱛᱚ ᱦᱚᱲ ᱜᱮᱵᱚᱱ ᱡᱚᱢ ᱞᱮᱠᱷᱟᱡ ᱟᱹᱰᱤᱜᱮ ᱨᱟᱹᱥᱠᱟᱹ ᱵᱩᱡᱩᱜᱼᱟ ᱟᱨ ᱵᱟᱦᱟ ᱨᱮᱦᱚᱸ ᱚᱱᱠᱟᱜᱮ ᱥᱟᱱᱟᱢ ᱦᱚᱲ ᱜᱮᱵᱚᱱ ᱞᱟᱹᱭᱟᱠᱚᱣᱟ ᱡᱮ ᱦᱟᱡᱩᱜ ᱯᱮ ᱵᱟᱦᱟᱜ ᱠᱟᱱᱟ ᱞᱮ ᱵᱟᱦᱟ ᱨᱮᱦᱚᱸ ᱵᱚᱱ ᱤᱥᱤᱱᱟ ᱯᱟᱛᱲᱟ ᱯᱤᱴᱷᱟᱹ ᱡᱤᱞ ᱩᱛᱩ ᱫᱟᱠᱟ ᱟᱨ ᱞᱩ ᱦᱟᱹᱴᱤᱧ ᱠᱟᱛᱮᱫ ᱵᱚᱱ ᱡᱚᱢᱟ ᱟᱹᱰᱤ ᱜᱮ ᱠᱩᱥᱤ ᱵᱩᱡᱩᱜᱼᱟ